ᱟᱞᱮᱴᱚᱴᱷᱟ ᱨᱮᱫᱚ ᱢᱩᱲᱩᱫ ᱵᱤᱨᱤᱫ ᱠᱚᱫᱚ ᱢᱮᱱᱟᱜ ᱟᱠᱟᱫᱟ ᱡᱮᱢᱚᱱ ᱦᱚᱲᱠᱚᱠᱚ ᱵᱮᱱᱟᱣ ᱵᱟᱲᱟᱭᱮᱫ ᱛᱟᱦᱮᱸᱫ ᱟ ᱡᱚᱱᱚᱜ ᱠᱚ ᱯᱟᱹᱴᱭᱟᱹ ᱠᱚ ᱦᱮᱸ ᱮᱢᱟᱱ ᱛᱮᱢᱟᱱᱟᱜ ᱵᱤᱱᱤ ᱦᱮᱸ ᱱᱚᱝᱠᱟᱱᱟᱜ ᱯᱩᱨᱟᱹ ᱠᱤᱪᱷᱩ ᱵᱤᱱᱤ ᱞᱩᱛᱩᱨ ᱨᱮᱱᱟᱜ ᱢᱩ ᱨᱮᱱᱟᱜ ᱠᱚᱦᱚᱸ ᱠᱩ ᱵᱮᱱᱟᱣ ᱵᱟᱲᱟᱭᱟ ᱱᱚᱣᱟ ᱠᱚᱜᱤ ᱟᱨ ᱟᱹᱰᱤ ᱯᱨᱚᱪᱚᱞᱚᱱ ᱟᱨ ᱮᱠᱷᱚᱱᱚ ᱠᱚ ᱵᱮᱱᱟᱣ ᱜᱮᱭᱟ ᱠᱤᱱᱛᱩ ᱱᱮᱛᱚᱜ ᱟᱜ ᱫᱤᱱᱨᱮ ᱵᱤᱵᱷᱤᱱᱱᱚ ᱵᱷᱟᱵᱮ ᱚᱱᱟᱠᱚ ᱰᱮᱵᱷᱮᱞᱚᱯ ᱟᱠᱟᱫᱟ ᱠᱚᱢᱯᱟᱱᱤ ᱤᱱᱰᱟᱥᱴᱨᱤᱭᱟᱞ ᱛᱚ ᱩᱱᱠᱩ ᱠᱚ ᱚᱱᱟᱠᱚᱠᱚ ᱵᱮᱱᱟᱣᱟᱜ ᱛᱮ ᱱᱤᱛᱚᱜ ᱩᱱᱠᱩ ᱠᱚ ᱚᱱᱟ ᱡᱤᱱᱤᱥ ᱫᱟᱢ ᱵᱟᱠᱚ ᱧᱟᱢᱮᱫᱟ ᱵᱟᱡᱟᱨ ᱨᱮ ᱵᱟᱠᱚ ᱟᱹᱠᱷᱨᱤᱧ ᱫᱟᱲᱤᱭᱟᱜ ᱠᱟᱱᱟ ᱪᱮᱫᱟᱜ ᱥᱮ ᱚᱱᱟᱠᱷᱚᱡ ᱦᱚᱸ ᱥᱚᱥᱛᱟ ᱛᱮ ᱮᱵᱚᱝ ᱧᱮᱞᱡᱚᱧ ᱡᱟᱹᱥᱛᱤ ᱢᱚᱸᱡ ᱵᱤᱵᱷᱤᱱᱱᱚ ᱨᱚᱠᱚᱢ ᱠᱟᱞᱟᱨ ᱢᱮᱥᱟᱣ ᱠᱟᱛᱮᱜ ᱠᱚ ᱵᱮᱱᱟᱣᱮᱫ ᱛᱮ ᱡᱮ ᱱᱮᱛᱚᱜ ᱟᱞᱮ ᱴᱚᱴᱷᱟᱨᱮ ᱡᱟᱦᱟᱸ ᱠᱚᱠᱚ ᱵᱮᱱᱟᱣᱮᱫ ᱛᱟᱦᱮᱸᱫ ᱚᱱᱟᱠᱚᱨᱮᱱᱟᱜ ᱢᱩᱞᱞᱚ ᱫᱚ ᱵᱟᱹᱭ ᱵᱟᱹᱭ ᱛᱮ ᱠᱚᱢ ᱤᱫᱤᱜ ᱠᱟᱱᱟ ᱥᱮ ᱚᱱᱟᱫᱚ ᱦᱮᱨᱟᱥ ᱪᱟᱞᱟᱜ ᱠᱟᱱᱟ ᱚᱱᱟᱨᱮᱱᱟᱜ ᱡᱟᱦᱟᱸ ᱞᱮᱠᱟ ᱡᱟᱦᱟᱸ ᱛᱤᱱᱟᱹᱜ ᱢᱩᱞᱞᱚ ᱛᱟᱦᱮᱸ ᱠᱟᱱᱟ ᱚᱱᱟᱫᱚ ᱱᱤᱛᱚᱜ ᱫᱚ ᱵᱟᱹᱭ ᱵᱟᱹᱭᱛᱮ ᱠᱚᱢ ᱤᱫᱤᱜ ᱠᱟᱱᱟ